ᱴᱚᱴᱷᱟ ᱠᱤᱭᱟᱹ ᱥᱟᱱᱛᱟᱲᱤ ᱯᱟᱹᱨᱥᱤ ᱫᱚ ᱵᱷᱮᱜᱟᱨ ᱜᱮᱭᱟ ᱵᱟᱸᱠᱩᱲᱟ ᱨᱮᱫᱚ ᱫᱤᱠᱩ ᱢᱮᱥᱟ ᱦᱚᱲ ᱢᱮᱱᱟᱜ ᱞᱮᱛᱮ ᱚᱱᱟᱛᱮ ᱴᱚᱴᱷᱟᱠᱤᱭᱟᱹ ᱯᱟᱹᱨᱥᱤ ᱫᱚ ᱵᱷᱮᱜᱟᱨ ᱜᱮᱭᱟ ᱡᱮᱢᱚᱱ ᱯᱩᱨᱩᱞᱤᱭᱟᱹ ᱢᱤᱫᱽᱱᱤᱯᱩᱨ ᱵᱤᱨᱵᱷᱩᱢ ᱚᱸᱰᱮ ᱦᱚᱸ ᱫᱤᱠᱩ ᱢᱮᱥᱟ ᱦᱚᱲ ᱠᱚ ᱨᱚᱲ ᱛᱮ ᱚᱱᱟ ᱠᱷᱟᱹᱛᱤᱨ ᱨᱚᱲ ᱫᱚ ᱵᱷᱮᱜᱟᱨ ᱜᱮᱭᱟ ᱚᱱᱟᱦ ᱠᱷᱟᱹᱛᱤᱨ ᱛᱮ ᱥᱟᱱᱛᱟᱲᱤ ᱯᱟᱹᱨᱥᱤ ᱫᱚ ᱵᱷᱮᱜᱟᱨ ᱜᱮᱭᱟ